ᱟᱞᱮ ᱱᱚᱣᱟ ᱳᱰᱤᱥᱟ ᱨᱮᱱᱤᱡ ᱫᱚ ᱧᱩᱛᱩᱢᱟᱱ ᱦᱚᱲ ᱫᱚ ᱯᱚᱱᱰᱤᱛ ᱨᱟᱹᱜᱷᱩᱱᱟᱛ ᱢᱩᱨᱢᱩ ᱠᱚ ᱢᱮᱱ ᱞᱮᱠᱷᱟᱱ ᱜᱚᱴᱟ ᱫᱤᱥᱚᱢ ᱦᱚᱲ ᱠᱚ ᱴᱷᱤᱠᱟᱹ ᱫᱟᱲᱮ ᱟᱭᱟ ᱩᱱᱤ ᱫᱚ ᱚᱞ ᱜᱩᱨᱩ ᱯᱚᱰᱤᱛ ᱨᱟᱹᱜᱷᱩᱱᱟᱛ ᱢᱩᱨᱢᱩ ᱫᱚ ᱱᱚᱣᱟ ᱳᱰᱤᱥᱟ ᱨᱮᱱᱤᱡ ᱚᱞ ᱪᱤᱠᱤ ᱜᱩᱨᱩ ᱜᱚᱢᱠᱮ ᱠᱟᱱᱟᱭ ᱚᱱᱟᱛᱮ ᱜᱚᱴᱟ ᱦᱚᱲ ᱠᱚ ᱧᱩᱛᱩᱢ ᱟᱠᱟᱫᱮᱭᱟ ᱟᱨ ᱟᱹᱰᱤ ᱜᱟᱱ ᱵᱩᱦᱤ ᱦᱚᱸᱭ ᱚᱞ ᱟᱠᱟᱜᱼᱟ ᱠᱚᱞᱮᱡᱽ ᱨᱮ ᱥᱠᱩᱞ ᱨᱮ ᱜᱳᱴᱟ ᱛᱟᱭ ᱪᱟᱞᱟᱣ ᱟᱠᱟᱱᱟ ᱜᱳᱴᱟ ᱫᱤᱥᱚᱢ ᱢᱟᱱᱮ ᱳᱰᱤᱥᱟ ᱥᱩᱢᱩᱱ ᱫᱚ ᱵᱟᱝᱟ ᱳᱰᱤᱥᱟ ᱵᱟᱦᱨᱮ ᱨᱮᱱ ᱦᱚᱲ ᱦᱚᱸ ᱠᱚ ᱪᱤᱱᱦᱟᱹᱣ ᱟᱠᱟᱫᱮᱭᱟ ᱟᱹᱰᱤ ᱧᱩᱛᱩᱢᱟᱱ ᱦᱚᱲ ᱠᱟᱱᱟᱭ ᱨᱟᱹᱜᱷᱩᱱᱟᱛ ᱢᱩᱨᱢᱩ ᱫᱚ ᱟᱞᱮ ᱱᱚᱣᱟ ᱤᱭᱟᱹ ᱫᱚ ᱟᱹᱰᱤ ᱢᱟᱨᱟᱝ ᱦᱚᱲᱮ ᱛᱟᱦᱮᱸ ᱠᱟᱱᱟ ᱟᱹᱰᱤ ᱵᱩᱫᱷᱤᱭᱟᱱ ᱦᱚᱲᱮ ᱛᱟᱦᱮᱸ ᱠᱟᱱ ᱟᱵᱚ ᱠᱷᱚᱱ ᱚᱞ ᱜᱩᱨᱩ ᱯᱚᱱᱰᱤᱛ ᱨᱟᱹᱜᱷᱩᱱᱟᱛ ᱢᱩᱨᱢᱩ ᱫᱚ ᱜᱳᱴᱟ ᱫᱤᱥᱚᱢ ᱦᱚᱲ ᱠᱚ ᱴᱷᱤᱠᱟᱹ ᱟᱠᱟᱫᱮᱭᱟ ᱡᱮ ᱱᱩᱭ ᱫᱚ ᱤᱭᱟᱹ ᱨᱮᱱᱤᱡ ᱟᱵᱚ ᱤᱭᱟᱹ ᱨᱮᱱᱤᱡ ᱜᱩᱨᱩ ᱠᱟᱱᱟᱭ ᱢᱮᱱᱛᱮ ᱚᱠᱟ ᱨᱮᱱ ᱦᱚᱲ ᱵᱟᱝ ᱠᱚ ᱴᱷᱤᱠᱟᱹ ᱟᱠᱟᱫᱮᱭᱟ ᱢᱮᱱ ᱠᱟᱛᱷᱟ ᱜᱮ ᱵᱟᱝᱟ ᱜᱚᱴᱟ ᱫᱤᱥᱚᱢ ᱨᱮᱱ ᱦᱚᱲ ᱦᱚᱸ ᱠᱚ ᱴᱷᱤᱠᱟᱹ ᱟᱠᱟᱫᱮᱭᱟ ᱡᱚᱛᱚ ᱠᱷᱚᱱ ᱢᱟᱨᱟᱝ ᱦᱚᱲ ᱜᱮ ᱠᱟᱱᱟᱭ